ᱦᱳᱭ ᱟᱵᱚ ᱯᱚᱪᱷᱤᱢ ᱵᱚᱨᱫᱷᱚᱢᱟᱱ ᱨᱮ ᱟᱭᱢᱟ ᱡᱟᱭᱜᱟ ᱨᱮᱜᱮ ᱜᱟᱶᱛᱟ ᱚᱯᱷᱤᱥ ᱢᱮᱱᱟᱜᱼᱟ ᱡᱟᱦᱟᱸᱨᱮ ᱨᱮᱸᱜᱮᱡ ᱦᱚᱲ ᱠᱚ ᱥᱚᱦᱟᱭ ᱥᱚᱦᱟᱭᱚᱛᱟ ᱠᱚ ᱮᱢᱟ ᱠᱚ ᱠᱟᱱᱟ ᱟᱞᱮ ᱟᱛᱳ ᱛᱤᱞᱠᱟᱹ ᱵᱟᱵᱟ ᱜᱟᱶᱛᱟ ᱚᱯᱷᱤᱥ ᱦᱚᱸ ᱢᱮᱱᱠᱷᱟᱱ ᱫᱩ ᱦᱟᱡᱟᱨ ᱠᱩᱲᱤ ᱥᱟᱞᱨᱮ ᱠᱳᱵᱷᱤᱰ ᱥᱚᱢᱚᱭ ᱟᱭᱢᱟ ᱨᱮᱸᱜᱮᱡ ᱦᱚᱲ ᱚᱥᱩᱵᱤᱫᱷᱟ ᱨᱮᱠᱚ ᱧᱩᱨᱩ ᱟᱠᱟᱱ ᱛᱟᱦᱮᱱᱟ ᱚᱱᱟ ᱚᱠᱛᱚ ᱨᱮ ᱜᱟᱶᱛᱟ ᱥᱟᱦᱟᱡᱽᱡᱚ ᱠᱚ ᱮᱢᱟᱜ ᱠᱚ ᱛᱟᱦᱮᱱᱟ ᱢᱮᱱᱠᱷᱟᱱ ᱫᱤᱱ ᱨᱮᱱᱟᱜ ᱪᱟᱹᱣᱞᱤ ᱟᱹᱞᱩ ᱫᱟᱹᱞ ᱱᱤᱭᱟᱹ ᱠᱚᱦᱚᱸ ᱠᱚ ᱮᱢᱟ ᱞᱮᱜ ᱠᱚᱣᱟ ᱟᱨ ᱟᱛᱳ ᱨᱮᱱ ᱡᱟᱦᱟᱸᱭ ᱠᱩᱲᱤ ᱥᱮ ᱠᱚᱲᱟ ᱠᱷᱮᱞᱳᱰ ᱠᱷᱚᱱ ᱪᱟᱱᱥ ᱠᱚ ᱧᱟᱢ ᱞᱮᱫᱟ ᱟᱨ ᱯᱚᱭᱥᱟ ᱵᱮᱜᱚᱨ ᱵᱟᱠᱚ ᱪᱟᱞᱟᱣ ᱫᱟᱲᱮᱭᱟᱜ ᱠᱟᱱ ᱛᱟᱦᱮᱱᱟ ᱚᱱᱟ ᱚᱠᱛᱚ ᱨᱮ ᱜᱟᱶᱛᱟ ᱚᱯᱷᱤᱥ ᱜᱮ ᱥᱚᱦᱟᱭᱚᱛᱟᱭ ᱮᱢᱟ ᱞᱮᱜ ᱠᱚᱣᱟ ᱟᱨ ᱜᱟᱶᱛᱟ ᱚᱯᱷᱤᱥ ᱱᱤᱭᱟᱹ ᱯᱚᱪᱷᱤᱢ ᱵᱚᱨᱫᱷᱚᱢᱟᱱ ᱨᱮᱱᱟᱜ ᱟᱭᱢᱟ ᱠᱚᱞᱮᱡᱽ ᱨᱮᱱᱟᱜ ᱦᱚᱸ ᱥᱟᱦᱟᱡᱽᱡᱚ ᱮᱢ ᱠᱟᱜ ᱠᱚᱣᱟ ᱵᱮᱝᱜᱚᱞ ᱠᱚᱞᱮᱡᱽ ᱤᱧᱡᱤᱱᱤᱭᱟᱨᱤᱝ ᱴᱮᱠᱱᱳᱞᱚᱡᱤ ᱨᱮᱱᱟᱜ ᱠᱚᱞᱮᱡᱽ ᱦᱚᱸ ᱟᱥᱟᱱᱥᱳᱞ ᱤᱧᱡᱤᱱᱤᱭᱟᱨᱤᱝ ᱠᱚᱞᱮᱡᱽ ᱦᱚᱸ ᱵᱤᱫᱷᱟᱱ ᱪᱚᱱᱫᱨᱚ ᱠᱚᱞᱮᱡᱽ ᱨᱮᱦᱚᱸ ᱥᱚᱦᱟᱭᱚᱛᱟ ᱠᱚ ᱮᱢ ᱠᱟᱜ ᱠᱚᱣᱟ